ᱢᱤᱫ ᱫᱤᱱ ᱵᱟᱡᱟᱨᱤᱧ ᱪᱟᱞᱟᱣ ᱞᱮᱱᱟ ᱪᱩᱲᱤ ᱫᱚᱠᱟᱱ ᱨᱤᱧ ᱵᱚᱞᱚᱭᱮᱱᱟ ᱚᱱᱟ ᱪᱩᱲᱤ ᱫᱚᱠᱟᱱ ᱨᱮ ᱞᱩᱛᱩᱨ ᱨᱮᱭᱟᱜ ᱤᱧ ᱩᱰᱩᱠ ᱚᱪᱚ ᱠᱮᱫ ᱠᱚᱣᱟ ᱟᱭᱢᱟ ᱨᱚᱠᱚᱢ ᱞᱩᱛᱩᱨ ᱨᱮᱭᱟᱜ ᱠᱚ ᱩᱸᱰᱩᱠ ᱟᱫᱤᱧᱟ ᱚᱱᱟ ᱢᱚᱫᱽ ᱨᱮ ᱢᱤᱫᱴᱮᱱ ᱞᱩᱛᱩᱨ ᱨᱮᱭᱟᱜ ᱟᱹᱰᱤ ᱟᱸᱴ ᱤᱧ ᱠᱩᱥᱤᱭᱟᱫᱟ ᱚᱱᱟ ᱫᱟᱢ ᱦᱚᱸ ᱟᱹᱰᱤ ᱟᱸᱴ ᱜᱮ ᱟᱭᱢᱟ ᱛᱟᱦᱮᱸ ᱠᱟᱱᱟ ᱚᱱᱟ ᱠᱷᱟᱹᱛᱤᱨ ᱚᱱᱟ ᱫᱚᱠᱟᱱ ᱫᱟᱨᱤᱧ ᱢᱮᱛᱟ ᱫᱮᱭᱟ ᱠᱚᱢ ᱧᱚᱜᱽ ᱢᱮ ᱚᱱᱟ ᱦᱚ ᱠᱚᱢ ᱟᱫᱤᱧᱟᱭ ᱱᱟᱥᱮᱭᱟᱜ ᱟᱫᱚ ᱚᱱᱟ ᱞᱩᱛᱨ ᱨᱮᱭᱟᱜ ᱜᱤᱧ ᱦᱟᱛᱟᱣ ᱠᱮᱫᱟ ᱦᱟᱛᱟᱣ ᱠᱟᱛᱮ ᱚᱲᱟᱜ ᱤᱧ ᱦᱮᱡ ᱮᱱᱟ ᱚᱲᱟᱜ ᱨᱤᱧ ᱦᱚᱨᱚᱜ ᱞᱮᱜᱟ ᱠᱮᱫᱟ ᱟᱹᱰᱤ ᱱᱟᱯᱟᱭ ᱜᱮ ᱧᱮᱞᱚᱜ ᱠᱟᱱᱟ ᱟᱹᱰᱤ ᱢᱚᱸᱡᱽ ᱧᱮᱞᱚᱜ ᱠᱟᱱᱟ ᱚᱲᱟᱜ ᱨᱮᱱ ᱦᱚᱲ ᱦᱚᱠᱚ ᱢᱤᱛᱟᱹᱧ ᱠᱟᱱᱟ ᱟᱹᱰᱤ ᱢᱚᱸᱡᱽ ᱧᱮᱞᱚᱜ ᱠᱟᱱᱟ ᱟᱫᱚ ᱚᱱᱟ ᱞᱩᱛᱩᱨ ᱨᱮᱭᱟᱜ ᱦᱚᱨᱚᱜ ᱠᱟᱛᱮ ᱜᱮ ᱵᱟᱯᱞᱟ ᱚᱲᱟᱜ ᱤᱧ ᱪᱟᱞᱟᱣ ᱞᱮᱱᱟ